ᱤᱧ ᱢᱟ ᱟᱭᱢᱟ ᱜᱮᱞᱟᱱ ᱪᱷᱚᱵᱤᱧ ᱛᱩᱞᱟᱹᱣ ᱟᱠᱟᱫᱼᱟ ᱚᱱᱮ ᱜᱩᱞᱟ ᱢᱮᱱᱟᱜᱼᱟ ᱤᱧ ᱴᱷᱮᱱ ᱛᱚ ᱚᱱᱟ ᱠᱚ ᱢᱩᱫ ᱨᱮ ᱤᱧᱟᱹᱝ ᱠᱩᱥᱤᱭᱟᱜ ᱚᱱᱟ ᱪᱷᱩᱵᱤ ᱦᱩᱭᱩᱜ ᱠᱟᱱᱟ ᱵᱩᱨᱩ ᱨᱮᱱᱟᱝ ᱪᱷᱚᱵᱤ ᱵᱩᱨᱩ ᱨᱮ ᱫᱟᱨᱮ ᱥᱟᱠᱟᱢ ᱢᱮᱱᱟᱜᱼᱟ ᱪᱮᱬᱮ ᱪᱩᱯᱨᱩᱛ ᱢᱮᱱᱟᱜ ᱠᱚᱣᱟ ᱪᱟᱸᱫᱚᱭ ᱨᱟᱠᱟᱵ ᱠᱟᱱᱟ ᱡᱷᱟᱨᱱᱟ ᱢᱮᱱᱟᱜᱼᱟ ᱰᱟᱝᱨᱤ ᱠᱚ ᱢᱮᱱᱟᱜ ᱠᱚᱣᱟ ᱢᱮᱨᱚᱢ ᱠᱚ ᱢᱮᱱᱟᱜ ᱠᱚᱣᱟ ᱥᱟᱠᱟᱢ ᱧᱩᱨᱩᱜ ᱠᱟᱱᱟ ᱵᱟᱦᱟ ᱠᱚ ᱢᱮᱱᱟᱜᱼᱟ ᱚᱱᱟ ᱧᱮᱞᱛᱮ ᱟᱹᱰᱤ ᱢᱚᱡᱽ ᱟᱹᱰᱤ ᱵᱮᱥ ᱚᱱᱟ ᱧᱮᱞ ᱞᱮᱠᱷᱟᱱ ᱱᱚᱝᱠᱟ ᱵᱩᱡᱩᱜᱼᱟ ᱡᱮᱢᱚᱱ ᱚᱰᱮ ᱢᱤᱫᱴᱤᱱ ᱡᱤᱭᱚᱱᱛᱚ ᱡᱤᱱᱤᱥ ᱢᱮᱱᱟᱜᱼᱟ